ᱤᱧ ᱤᱥᱤᱱ ᱮᱛᱚᱦᱚᱵ ᱨᱮ ᱢᱟᱲᱟᱝᱛᱮ ᱩᱛᱩᱧ ᱜᱮᱫᱟ ᱢᱚᱥᱠᱟ ᱠᱚᱧ ᱨᱤᱫᱟ ᱨᱟᱹᱥᱩᱱ ᱠᱚᱧ ᱨᱤᱫᱽ ᱡᱩᱫ ᱠᱟᱜᱼᱟ ᱟᱨ ᱚᱱᱟ ᱠᱚ ᱨᱮᱱᱟᱜ ᱵᱩᱞᱩᱝ ᱥᱩᱱᱩᱢ ᱢᱟᱹᱨᱤᱪ ᱚᱱᱟ ᱠᱚ ᱡᱮᱛᱮᱧ ᱥᱩᱨ ᱠᱟᱜᱼᱟ ᱫᱟᱜ ᱠᱚᱧ ᱥᱩᱨ ᱠᱟᱜᱼᱟ ᱚᱱᱟ ᱟᱹᱨᱩᱵ ᱞᱟᱹᱜᱤᱫ ᱛᱮ ᱡᱟᱦᱟᱸ ᱞᱟᱹᱠᱛᱤᱜ ᱠᱟᱱᱟ ᱚᱱᱟ ᱡᱮᱛᱮᱭᱟᱜ ᱥᱟᱢᱟᱱ ᱢᱟᱲᱟᱝ ᱨᱮᱧ ᱥᱩᱨ ᱠᱟᱜᱟ ᱟᱨ ᱩᱥᱠᱮ ᱵᱟᱫᱽ ᱜᱮ ᱚᱱᱟ ᱮᱛᱚᱦᱚᱵ ᱩᱛᱩ ᱤᱥᱤᱱ ᱮᱛᱚᱦᱚᱵ ᱤᱧ ᱥᱩᱨᱩᱭᱟ